ᱤᱧᱟᱹᱜ ᱜᱟᱶᱛᱟ ᱨᱮᱱᱟᱜ ᱢᱤᱫᱴᱮᱡ ᱯᱚᱨᱚᱵᱽ ᱫᱚ ᱦᱩᱭᱩᱜ ᱠᱟᱱᱟ ᱨᱮᱜᱚᱜ ᱡᱟᱦᱟᱸ ᱫᱚ ᱦᱳᱲᱳ ᱨᱚᱦᱚᱭ ᱞᱟᱦᱟᱨᱮ ᱡᱟᱦᱮᱨ ᱛᱷᱟᱱ ᱨᱮᱠᱩ ᱯᱩᱡᱟᱹᱭᱟ ᱟᱛᱳ ᱨᱮ ᱚᱲᱟᱜ ᱚᱲᱟᱜ ᱪᱟᱣᱞᱤ ᱥᱤᱢ ᱩᱴᱷᱟᱹᱣ ᱠᱟᱛᱮᱫ ᱡᱟᱦᱮᱨ ᱛᱷᱟᱱ ᱨᱮᱠᱩ ᱥᱩᱲᱟᱹᱠᱩ ᱤᱥᱤᱱᱟ ᱟᱨ ᱟᱛᱳ ᱚᱲᱟᱜ ᱨᱮᱱ ᱡᱚᱛᱚᱦᱚᱲ ᱱᱤᱭᱟᱹ ᱚᱱᱟᱠᱩ ᱡᱚᱢᱟ